ᱦᱮᱞᱳ ᱦᱚᱸ ᱚᱠᱟᱨᱮ ᱞᱟᱜᱟᱣᱟᱠᱟᱱᱟ ᱟᱹᱵᱤᱱ ᱫᱚ ᱩᱠᱤᱞ ᱠᱟᱱᱟ ᱥᱮ ᱵᱤᱱ ᱟᱪᱪᱷᱟ ᱟᱪᱪᱷᱟ ᱚᱠᱟ ᱠᱳᱨᱴ ᱨᱮᱱ ᱠᱟᱱᱟ ᱵᱤᱱ ᱟᱪᱪᱷᱟ ᱟᱪᱪᱷᱟ ᱟᱪᱪᱷᱟ ᱦᱳᱭ ᱱᱚᱣᱟ ᱡᱷᱟᱲᱠᱷᱚᱸᱰ ᱯᱚᱱᱚᱛ ᱠᱷᱚᱱ ᱜᱮ ᱫᱟᱢᱯᱟᱲᱟ ᱴᱚᱴᱷᱟ ᱠᱷᱚᱱᱟᱜ ᱵᱟᱹᱵᱩᱭᱫᱟ ᱟᱛᱳ ᱠᱷᱚᱱᱟᱜ

ᱵᱤᱥᱚᱭ ᱫᱚ ᱠᱟᱹᱴᱤᱡ ᱦᱟᱥᱟᱼᱢᱟᱹᱴᱤ ᱠᱚᱞᱮ ᱨᱮᱯᱮᱡ ᱵᱟᱲᱟᱜ ᱠᱟᱱᱟ ᱚᱱᱟᱜᱮ ᱟᱫᱚ ᱟᱹᱵᱤᱱ ᱴᱷᱮᱱ ᱪᱮᱫᱞᱮᱠᱟ ᱚᱱᱠᱟᱱᱟᱜ ᱠᱮᱹᱥ ᱠᱚ ᱨᱮᱵᱤᱱ ᱜᱚᱲᱚ ᱫᱟᱲᱮᱭᱟᱞᱤᱧᱟᱹ ᱥᱮ ᱵᱟᱝᱟ ᱦᱚᱸ ᱦᱚᱸ ᱵᱮᱯᱟᱨ ᱫᱚ ᱱᱚᱣᱟ ᱫᱚ ᱱᱚᱝᱠᱟᱱᱟᱜ ᱠᱟᱱᱟ ᱢᱟᱱᱮ ᱪᱮᱫ ᱦᱩᱭᱩᱜ ᱠᱟᱱᱟ ᱱᱚᱣᱟ ᱫᱚ ᱦᱟᱥᱟᱼᱢᱟᱹᱴᱤ ᱫᱚ ᱱᱟᱜ ᱟᱹᱞᱤᱧᱟᱜ ᱫᱚ ᱱᱟᱜ ᱟᱭᱳ ᱫᱚ ᱱᱟᱜ ᱩᱱᱤ ᱫᱚ ᱮᱠᱞᱟ ᱵᱚᱭᱦᱟᱭ ᱛᱟᱦᱮᱸ ᱠᱟᱱᱟ ᱦᱮᱸᱥᱮ ᱟᱫᱚ ᱩᱱᱤᱭᱟᱜ ᱦᱟᱥᱟ ᱞᱮ ᱧᱟᱢ ᱞᱮᱫ ᱛᱟᱦᱮᱸ ᱠᱟᱱᱟ ᱦᱮᱸ ᱟᱫᱚ ᱱᱤᱛᱳᱜ ᱩᱱᱠᱩ ᱚᱝᱥᱚ ᱠᱚᱠᱚ ᱨᱮᱨᱮᱡ ᱠᱟᱱᱟ ᱠᱚ ᱦᱮᱸ ᱢᱮᱱᱮᱜᱼᱟ ᱠᱚ ᱩᱱᱟᱹᱜ ᱫᱚ ᱵᱟᱞᱮ ᱮᱢᱟᱯᱮᱭᱟ ᱟᱫᱚ ᱱᱚᱜᱼᱚᱸᱭ ᱱᱚᱣᱟ ᱜᱮ ᱪᱮᱫᱞᱮᱠᱟᱛᱮ ᱜᱟᱱᱚᱜᱼᱟ ᱦᱳᱭ ᱦᱚᱸ ᱦᱳᱭ ᱦᱳᱭ ᱦᱳᱭ ᱩᱱᱤᱭᱟᱜ ᱧᱩᱛᱩᱢ ᱨᱮᱜᱮ ᱢᱮᱱᱟᱜᱼᱟ ᱢᱮᱱᱟᱜ ᱫᱚ ᱦᱚᱸ ᱦᱚᱸ ᱦᱳᱭ ᱦᱳᱭ ᱦᱳᱭ ᱦᱚᱸ ᱟᱪᱪᱷᱟ ᱪᱷᱟ ᱪᱷᱟ ᱪᱷᱟ ᱪᱷᱟ ᱪᱷᱟ ᱦᱚᱸ ᱴᱷᱤᱠ ᱜᱮᱭᱟ ᱴᱷᱤᱠ ᱜᱮᱭᱟ ᱛᱟᱦᱚᱞᱮ ᱟᱫᱚ ᱱᱚᱣᱟ ᱠᱚ ᱠᱟᱜᱚᱡᱽ ᱠᱚ ᱡᱚᱜᱟᱲ ᱵᱟᱲᱟ ᱠᱟᱛᱮ ᱧᱟᱯᱟᱢᱟ ᱟᱫᱚ ᱚᱠᱟ ᱦᱤᱞᱳᱜ ᱞᱤᱧ ᱧᱟᱯᱟᱢᱟ ᱚᱱᱟ ᱜᱮ ᱟᱪᱪᱷᱟ ᱪᱷᱟ ᱪᱷᱟ ᱦᱳᱭ ᱚᱯᱷᱤᱥ ᱴᱟᱭᱤᱢ ᱜᱮ ᱱᱟᱜ ᱦᱳᱭ ᱟᱪᱪᱷᱟ ᱟᱪᱪᱷᱟ ᱴᱷᱤᱠ ᱴᱷᱤᱠ ᱜᱮᱭᱟ ᱛᱟᱦᱚᱞᱮ ᱦᱮᱸ ᱟᱪᱪᱷᱟ ᱪᱷᱟ ᱪᱷᱟ ᱦᱳᱭ ᱛᱟᱦᱚᱞᱮ ᱠᱷᱟᱱ ᱴᱷᱤᱠ ᱜᱮᱭᱟ ᱚᱱᱟ ᱠᱟᱜᱚᱡᱽ ᱠᱚ ᱡᱚᱜᱟᱲᱼᱥᱚᱜᱟᱲ ᱠᱟᱛᱮ ᱞᱤᱧ ᱪᱟᱞᱟᱜᱼᱟ ᱟᱨ ᱦᱟᱱᱛᱮ ᱵᱚᱱ ᱢᱟᱲᱟᱝ ᱥᱮᱫ ᱠᱟᱹᱢᱤᱦᱚᱨᱟ ᱵᱚᱱ ᱵᱟᱲᱦᱟᱣᱟ ᱦᱚᱸ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱛᱟᱦᱚᱞᱮ ᱴᱷᱤᱠ ᱴᱷᱤᱠ ᱴᱷᱤᱠ ᱦᱮᱸ ᱦᱮᱸ ᱟᱪᱪᱷᱟ ᱪᱷᱟ ᱴᱷᱤᱠ ᱴᱷᱤᱠ ᱜᱮᱭᱟ ᱛᱟᱦᱚᱞᱮ ᱱᱟᱝ ᱢᱟᱞᱤᱧ ᱪᱟᱞᱟᱜᱼᱟ ᱦᱳᱭ ᱛᱟᱦᱚᱞᱮ ᱦᱚᱸ ᱠᱷᱚᱵᱚᱨᱟᱵᱮᱱ